ᱠᱷᱮᱞᱳᱰ ᱫᱚ ᱟᱵᱚ ᱢᱟᱹᱱᱢᱤ ᱞᱟᱹᱜᱤᱫ ᱟᱹᱰᱤᱜᱮ ᱞᱟᱹᱠᱛᱤᱭᱟ ᱠᱷᱮᱞᱳᱰ ᱞᱮᱱᱠᱷᱟᱱ ᱮᱢ ᱢᱚᱱ ᱠᱚ ᱢᱚᱡᱽ ᱛᱟᱦᱮᱱᱟ ᱨᱩᱣᱟᱹ ᱦᱟᱹᱥᱩ ᱠᱷᱚᱱ ᱦᱚᱸ ᱢᱚᱡᱽ ᱜᱮᱢ ᱵᱩᱡᱷᱟᱹᱣᱟ ᱟᱨ ᱨᱩᱣᱟᱹ ᱦᱟᱹᱥᱩ ᱠᱚ ᱦᱚᱸ ᱚᱱᱠᱟ ᱵᱟᱝ ᱦᱩᱭᱩᱜ ᱛᱟᱢᱟ ᱠᱷᱮᱞᱳᱰ ᱞᱮᱱᱠᱷᱟᱱ ᱮᱢ ᱢᱟᱭᱤᱱᱰ ᱦᱚᱸ ᱥᱚᱵ ᱥᱚᱢᱚᱭ ᱯᱷᱮᱨᱮᱥ ᱛᱟᱦᱮᱱ ᱛᱟᱢᱟ ᱵᱷᱟᱹᱜᱤ ᱴᱷᱤᱠᱮᱢ ᱵᱩᱡᱷᱟᱹᱣᱟ